ᱟᱞᱮ ᱫᱚ ᱠᱷᱮᱨᱣᱟᱞ ᱜᱷᱟᱨᱚᱸᱡᱽ ᱨᱮᱱ ᱥᱟᱱᱛᱟᱲ ᱡᱟᱹᱛᱤ ᱠᱟᱱᱟᱞᱮ ᱟᱞᱮᱭᱟᱜ ᱤᱥᱤᱱ ᱵᱟᱥᱟᱝ ᱫᱚ ᱮᱠᱟᱞ ᱵᱷᱮᱜᱟᱨ ᱜᱮ ᱥᱮ ᱟᱞᱮ ᱫᱚ ᱵᱤᱨ ᱨᱮᱱ ᱛᱟᱦᱮᱱ ᱦᱚᱲ ᱱᱚᱣᱟ ᱫᱷᱟᱹᱨᱛᱤᱯᱩᱨᱤ ᱮᱦᱚᱵ ᱠᱷᱚᱱᱟᱜ ᱜᱮ ᱯᱟᱹᱦᱤᱞ ᱢᱟᱱᱣᱟ ᱥᱮ ᱯᱟᱹᱦᱤᱞ ᱢᱟᱹᱱᱢᱤ ᱞᱮ ᱞᱟᱹᱭᱟᱹᱜᱼᱟ ᱚᱱᱟ ᱠᱟᱛᱮ ᱟᱞᱮ ᱫᱚ ᱯᱨᱮᱥᱟᱨ ᱠᱩᱠᱟᱨ ᱚᱱᱟ ᱠᱟᱛᱮ ᱚᱱᱟ ᱨᱮᱭᱟᱜ ᱫᱮᱣᱟᱛ ᱫᱚ ᱵᱮᱣᱦᱟᱨᱟ ᱢᱮᱱᱠᱷᱟᱱ ᱥᱟᱦᱟᱱ ᱥᱮᱸᱜᱮᱞ ᱟᱨ ᱦᱟᱥᱟ ᱪᱮᱞᱟᱝ ᱴᱩᱠᱩᱪ ᱨᱮᱜᱮᱞᱮ ᱤᱥᱤᱱᱟ ᱥᱮᱞᱮ ᱵᱮᱥᱤ ᱠᱤᱪᱷᱩ ᱞᱮ ᱡᱚᱢᱟ ᱯᱨᱮᱥᱟᱨ ᱠᱩᱠᱟᱨ ᱨᱮᱱᱟᱜ ᱤᱥᱤᱱ ᱫᱚ ᱩᱱᱟᱹᱜ ᱵᱟᱝᱞᱮ ᱠᱩᱥᱤᱭᱟᱜᱼᱛᱮ ᱟᱨ ᱥᱤᱵᱤᱞ ᱦᱚᱸ ᱵᱟᱝ ᱦᱚᱛᱮ ᱛᱮ ᱚᱱᱟ ᱨᱮᱱᱟᱜ ᱵᱮᱵᱚᱦᱟᱨ ᱫᱚᱞᱮ ᱠᱚᱢ ᱠᱟᱜᱼᱟ ᱢᱮᱱᱠᱷᱟᱱ ᱟᱞᱮ ᱟᱞᱮ ᱫᱚ ᱚᱱᱟ ᱦᱟᱥᱟ ᱪᱮᱞᱟᱝ ᱟᱨ ᱴᱩᱠᱩᱪ ᱟᱛᱮᱜ ᱜᱮᱞᱮ ᱤᱥᱤᱱ ᱵᱟᱥᱟᱝᱟ ᱤᱱᱟᱹ ᱦᱚᱛᱮ ᱛᱮ ᱚᱱᱟ ᱨᱮᱱᱟᱜ ᱥᱤᱵᱤᱞ ᱜᱮᱞᱮ ᱠᱩᱥᱤᱭᱟᱜᱼᱟ